ᱟᱛᱩ ᱜᱟᱶᱛᱟ ᱛᱟᱞᱟ ᱠᱷᱚᱱ ᱠᱷᱮᱞᱳᱰ ᱠᱟᱛᱮᱫ ᱫᱚ ᱡᱟᱦᱟᱸᱭ ᱱᱮᱥᱱᱮᱞ ᱠᱷᱮᱞᱳᱰᱼᱠᱷᱮᱞᱳᱰ ᱛᱮ ᱱᱮᱥᱱᱮᱞ ᱨᱮ ᱡᱩᱫᱤᱭ ᱥᱮᱱ ᱞᱮᱱ ᱠᱷᱟᱡ ᱛᱮᱜᱮᱭ ᱡᱤᱛᱟᱹᱣ ᱫᱟᱲᱮᱭᱟᱜᱼᱟ ᱚᱱᱠᱟᱱ ᱢᱚᱡᱽ ᱯᱷᱩᱴᱵᱚᱞᱟᱨ ᱜᱟᱛᱤᱭ ᱥᱮᱱᱞᱮᱱᱠᱷᱟᱡ ᱯᱷᱩᱴᱵᱚᱞᱟᱨ ᱱᱮᱥᱱᱮᱞ ᱴᱤᱢᱮ ᱦᱩᱭ ᱫᱟᱲᱮᱭᱟᱜᱼᱟ ᱟᱨ ᱱᱮᱥᱱᱮᱞ ᱴᱤᱢᱮ ᱦᱩᱭ ᱞᱮᱱ ᱠᱷᱟᱡ ᱢᱟ ᱩᱱᱤᱭᱟᱜ ᱵᱷᱚᱵᱤᱥᱥᱚᱛ ᱠᱮᱨᱤᱭᱟᱨ ᱟᱹᱰᱤ ᱱᱟᱯᱟᱭᱚᱜ ᱛᱟᱭᱟ ᱟᱨ ᱩᱱᱠᱩ ᱵᱷᱤᱛᱤᱨ ᱨᱮ ᱡᱟᱦᱟᱸᱱᱟᱜ ᱨᱮᱸᱜᱮᱡ ᱟᱴᱠᱟᱨ ᱵᱟᱝ ᱛᱟᱦᱮᱱᱟ ᱢᱟᱨᱟᱝ ᱦᱚᱲᱮ ᱛᱟᱦᱮᱱᱟ ᱡᱚᱛᱚ ᱦᱚᱲᱠᱚ ᱧᱮᱞ ᱴᱷᱤᱠᱮᱭᱟ ᱫᱤᱥᱚᱢ ᱨᱮᱱ ᱦᱚᱲ ᱱᱩᱭᱫᱚ ᱢᱤᱫᱴᱤᱱ ᱤᱱᱰᱤᱭᱟᱱ ᱴᱤᱢ ᱯᱷᱩᱴᱵᱚᱞ ᱯᱞᱮᱭᱟᱨ ᱠᱟᱱᱟᱭ ᱦᱳᱭᱛᱳ ᱵᱟ ᱱᱩᱭᱫᱚ ᱚᱞᱤᱢᱯᱤᱠᱮ ᱡᱤᱛᱟᱹᱣ ᱟᱹᱜᱩᱣ ᱠᱟᱜᱼᱟ ᱱᱚᱝᱠᱟᱱᱟᱜ ᱟᱹᱰᱤ ᱩᱱᱱᱚᱛᱤ ᱜᱮ ᱦᱩᱭᱩᱜᱼᱟ ᱪᱮᱫᱟᱜ ᱥᱮ ᱜᱨᱟᱢ ᱚᱧᱪᱚᱞ ᱠᱷᱚᱡ ᱢᱤᱫᱴᱮᱡ ᱜᱤᱫᱟᱹᱨ ᱤᱱᱴᱟᱨᱱᱮᱥᱱᱮᱞᱮ ᱪᱟᱞᱟᱜᱼᱟ ᱩᱱᱤ ᱫᱚ ᱟᱹᱰᱤ ᱨᱟᱹᱥᱠᱟᱹᱭ ᱵᱩᱡᱟ ᱥᱮ ᱚᱱᱟ ᱟᱰᱮ ᱯᱟᱥᱮ ᱠᱚᱨᱮᱱ ᱦᱚᱲ ᱥᱮ ᱜᱨᱟᱢ ᱟᱛᱩ ᱨᱮᱱ ᱦᱚᱲ ᱟᱹᱰᱤ ᱨᱟᱹᱥᱠᱟᱹ ᱠᱚ ᱵᱩᱡᱟ ᱩᱱᱤᱭᱟᱜ ᱟᱹᱛᱩ ᱨᱮᱭᱟᱜ ᱦᱚᱸ ᱩᱱᱤᱭᱟᱜ ᱥᱟᱶ ᱥᱟᱶ ᱛᱮ ᱟᱹᱛᱩ ᱨᱮᱭᱟᱜ ᱦᱚᱸ ᱠᱚᱲᱟ ᱠᱚᱣᱟᱜ ᱢᱚᱱᱮ ᱨᱮ ᱢᱤᱫᱴᱤᱡ ᱢᱟᱱᱮ ᱯᱷᱩᱴᱵᱚᱞ ᱠᱷᱤᱞᱳᱰ ᱨᱮᱭᱟᱜ ᱤᱱᱟᱹᱜ ᱡᱳᱥ ᱫᱮᱡ ᱟᱠᱚᱣᱟ ᱡᱮ ᱡᱟᱦᱟᱸ ᱩᱱᱱᱚᱛᱤ ᱰᱟᱦᱟᱨ ᱠᱚ ᱥᱮᱸᱫᱽᱨᱟᱭᱟ